ᱵᱷᱟᱨᱚᱛ ᱨᱮ ᱠᱤᱪᱤᱭᱟᱹ ᱮᱱᱮᱡ ᱠᱚᱫᱚ ᱟᱭᱢᱟ ᱞᱮᱠᱟᱱᱟᱜ ᱢᱮᱱᱟᱜᱼᱟ ᱱᱚᱶᱟ ᱠᱤᱪᱤᱭᱟᱹ ᱮᱱᱮᱡ ᱢᱚᱫᱽᱫᱷᱮ ᱨᱮ ᱥᱚᱨᱮᱥ ᱠᱚᱫᱚ ᱦᱳᱭᱳᱜ ᱠᱟᱱᱟ ᱵᱟᱦᱟ ᱫᱚᱝ ᱞᱟᱜᱽᱬᱮ ᱥᱚᱨᱦᱟᱭ ᱱᱤᱭᱟᱹ ᱠᱚᱫᱚ ᱟᱹᱰᱤ ᱥᱚᱨᱮᱥ ᱜᱮᱭᱟ ᱟᱨ ᱡᱟᱦᱟᱸᱼᱡᱟᱦᱟᱸᱭ ᱠᱚᱼᱠᱚ ᱱᱤᱭᱟᱹ ᱨᱮ ᱥᱚᱨᱮᱥ ᱧᱩᱛᱩᱢᱤᱧ ᱩᱨᱩᱢᱮᱫ ᱛᱟᱠᱚᱣᱟ ᱩᱱᱠᱩ ᱠᱚᱫᱚ ᱥᱴᱤᱯᱷᱮᱱ ᱠᱚᱞᱯᱚᱱᱟ ᱨᱚᱛᱷᱤᱱ ᱠᱤᱥᱠᱩ ᱱᱩᱠᱩ ᱠᱚᱫᱚ ᱱᱤᱭᱟᱹ ᱵᱷᱟᱨᱚᱛ ᱨᱮᱭᱟᱜ ᱥᱚᱨᱮᱥ ᱠᱟᱹᱨᱤᱜᱚᱨ ᱠᱟᱱᱟ ᱠᱚ